ᱢᱤᱫ ᱫᱤᱱ ᱦᱤᱞᱳᱜ ᱵᱮᱲᱟᱭ ᱦᱟᱹᱥᱩᱨᱚᱜ ᱠᱟᱱ ᱚᱠᱛᱚ ᱨᱮ ᱚᱱᱟ ᱨᱮᱱᱟᱜ ᱪᱮᱦᱨᱟ ᱡᱟᱦᱟᱸ ᱛᱟᱦᱮᱸ ᱠᱟᱱᱟ ᱵᱩᱨᱩᱢᱟ ᱢᱮᱱᱟᱜ ᱜᱮᱭᱟ ᱚᱱᱟ ᱵᱩᱨᱩ ᱥᱩᱨ ᱨᱮ ᱵᱩᱨᱩ ᱪᱮᱛᱟᱱ ᱨᱮ ᱪᱟᱸᱫᱚᱭ ᱦᱟᱹᱥᱩᱨᱚᱜ ᱞᱟᱹᱜᱤᱫ ᱟᱹᱣᱨᱤ ᱦᱟᱹᱥᱩᱨᱚᱜᱼᱟᱭ ᱮᱱᱠᱷᱟᱱ ᱚᱱᱟ ᱨᱮᱱᱟᱜ ᱡᱟᱦᱟᱸ ᱟᱨᱟᱜ ᱨᱚᱝ ᱠᱟᱹᱡ ᱠᱟᱹᱡ ᱥᱮᱨᱢᱟᱨᱮ ᱛᱟᱨᱥᱮᱜ ᱠᱟᱱᱟ ᱟᱨ ᱚᱱᱟ ᱛᱟᱨᱥᱮ ᱟᱠᱟᱱ ᱛᱮᱨᱟᱝ ᱛᱟᱨᱟᱥ ᱚᱱᱟ ᱨᱤᱢᱤᱞ ᱨᱮ ᱰᱷᱟᱝᱚᱜ ᱠᱟᱱᱟ ᱚᱱᱟ ᱨᱤᱢᱤᱞ ᱨᱮ ᱦᱚᱸ ᱟᱹᱰᱤ ᱪᱮᱦᱨᱟ ᱚᱱᱟ ᱟᱨᱟᱜ ᱨᱚᱝ ᱛᱟᱦᱮᱸ ᱠᱟᱱᱟ ᱡᱟᱦᱟᱸ ᱜᱮ ᱟᱵᱚ ᱛᱮᱫᱚ ᱚᱱᱟᱜᱮ ᱫᱟᱜ ᱵᱟᱦᱟ ᱦᱚᱸ ᱵᱚᱱ ᱢᱮᱛᱟᱜᱟ ᱟᱫᱚ ᱚᱱᱟ ᱨᱤᱢᱤᱞ ᱠᱚᱨᱮ ᱦᱚᱸ ᱟᱹᱰᱤ ᱪᱮᱦᱨᱟ ᱢᱤᱢᱤᱫ ᱯᱟᱦᱴᱷᱟ ᱨᱚᱝ ᱟᱠᱟᱱᱟ ᱟᱹᱰᱤ ᱪᱮᱦᱨᱟ ᱧᱞᱚᱜ ᱠᱟᱱᱟ ᱟᱨ ᱚᱱᱟ ᱞᱮᱠᱟᱛᱮ ᱚᱱᱟ ᱵᱮᱲᱟ ᱨᱮ ᱱᱟᱥᱮ ᱱᱟᱥᱮ ᱡᱷᱤᱯᱤ ᱡᱷᱤᱯᱤ ᱯᱩᱞᱩᱭ ᱯᱩᱞᱩᱭ ᱫᱟᱜ ᱮ ᱧᱩᱨᱮᱜᱼᱟ ᱪᱟᱸᱫᱚ ᱨᱟᱠᱟᱵ ᱯᱟᱦᱴᱟ ᱨᱮ ᱡᱟᱦᱟᱸ ᱞᱤᱴᱟᱹ ᱵᱚ ᱢᱮᱛᱟᱜᱼᱟ ᱚᱱᱟ ᱤᱱᱫᱨᱚ ᱫᱷᱩᱱ ᱡᱟᱦᱟᱸ ᱠᱚ ᱢᱮᱛᱟᱜᱼᱟ ᱚᱱᱟ ᱦᱚᱸ ᱟᱹᱰᱤ ᱪᱮᱦᱨᱟ ᱨᱟᱠᱟᱵ ᱟᱠᱟᱱᱟ ᱚᱱᱟ ᱡᱟᱦᱟᱸ ᱧᱮᱞᱚᱜ ᱠᱟᱱᱟ ᱚᱱᱟ ᱡᱟᱦᱟᱸ ᱧᱮᱱᱮᱞᱚᱢ ᱡᱟᱦᱟᱸ ᱚᱱᱟ ᱥᱤᱱ ᱚᱱᱟ ᱟᱹᱰᱤ ᱧᱮᱞᱛᱮ ᱟᱹᱰᱤ ᱚᱱᱟ ᱪᱮᱨᱦᱟ ᱧᱮᱞᱚᱜ ᱠᱟᱱ ᱛᱟᱦᱮᱸ ᱟᱨ ᱚᱱᱟ ᱵᱮᱲᱟ ᱨᱮ ᱱᱤᱛᱚᱜ ᱯᱩᱨᱩᱵ ᱥᱮᱫ ᱠᱷᱚᱱ ᱠᱚ ᱪᱮᱬᱮ ᱠᱚ ᱪᱤᱯᱨᱩᱫ ᱠᱚ ᱨᱟᱜᱽ ᱨᱟᱜᱽᱛᱮ ᱟᱠᱚᱣᱟᱜ ᱵᱟᱥᱟ ᱛᱮᱠᱚ ᱨᱩᱣᱟᱹᱲ ᱠᱟᱱ ᱛᱟᱦᱮᱸ ᱚᱱᱟ ᱨᱮᱱᱟᱜ ᱡᱟᱦᱟᱸ ᱧᱮᱱᱮᱞᱚᱢ ᱟᱹᱰᱤ ᱨᱟᱹᱥᱠᱟᱹ ᱧᱮᱞᱚᱜ ᱠᱟᱱ ᱛᱟᱦᱮᱸ ᱟᱫᱚ ᱚᱱᱟ ᱡᱚᱦᱚᱜᱼᱟ ᱪᱤᱛᱟᱹᱨ ᱤᱧᱟᱹᱜ ᱯᱷᱳᱱ ᱢᱟᱫᱽᱫᱷᱚᱢᱛᱮ ᱚᱱᱟ ᱧᱮᱞ ᱤᱭᱟᱹ ᱞᱮᱜᱼᱟ ᱚᱱᱟ ᱡᱟᱦᱟᱸ ᱦᱟᱛᱟᱣ ᱞᱮᱱᱟ ᱚᱱᱟ ᱫᱚ ᱟᱹᱰᱤ ᱪᱮᱨᱦᱟ ᱟᱨ ᱟᱫᱚ ᱚᱱᱟ ᱫᱚ ᱢᱤᱫ ᱫᱷᱟᱣ ᱚᱱᱟ ᱯᱷᱳᱱ ᱫᱚ ᱡᱟᱦᱟᱧ ᱤᱫᱤ ᱞᱮᱜᱼᱟ ᱚᱱᱟ ᱫᱚ ᱠᱷᱟᱨᱟᱯ ᱮᱱᱟ ᱚᱱᱟ ᱤᱫᱤ ᱠᱟᱛᱮᱫ ᱚᱱᱟ ᱫᱚ ᱥᱤᱱ ᱫᱚ ᱡᱚᱛᱚ ᱟᱫ ᱮᱱᱟ